ᱟᱢ ᱪᱮᱫ ᱠᱚ ᱤᱥᱤᱱ ᱵᱟᱥᱟᱝ ᱮᱢ ᱵᱟᱲᱟᱭᱟ ᱤᱥᱤᱱ ᱵᱟᱥᱟᱝ ᱵᱟᱨᱮ ᱛᱮ ᱞᱟᱹᱭ ᱤᱧ ᱢᱮ ᱟᱪᱪᱷᱟ ᱤᱧ ᱫᱚ ᱟᱹᱰᱤ ᱠᱤᱪᱷᱩ ᱤᱥᱤᱱ ᱵᱟᱥᱟᱝ ᱫᱟᱠᱟ ᱠᱷᱚᱱᱟᱜ ᱮᱦᱚᱵ ᱠᱟᱛᱮ ᱟᱹᱰᱤ ᱨᱚᱠᱚᱢ ᱤᱥᱤᱱ ᱵᱟᱥᱟᱝ ᱜᱤᱧ ᱵᱟᱲᱟᱭᱟ ᱦᱮᱸ ᱛᱚ ᱫᱟᱠᱟ ᱪᱮᱫ ᱞᱮᱠᱟ ᱠᱟᱛᱮ ᱤᱥᱤᱱᱚᱜᱼᱟ ᱫᱟᱠᱟ ᱫᱚ ᱱᱚᱝᱠᱟ ᱠᱟᱛᱮ ᱯᱩᱭᱞᱩ ᱫᱟᱜ ᱴᱩᱠᱩᱡ ᱨᱮ ᱪᱚᱸᱫᱟ ᱦᱩᱭᱩᱜᱼᱟ ᱥᱮᱝᱜᱮᱞ ᱡᱩᱞ ᱦᱩᱭᱩᱜᱼᱟ ᱟᱨ ᱪᱟᱣᱞᱮ ᱪᱟᱹᱰᱩ ᱦᱩᱭᱩᱜᱼᱟ ᱱᱚᱝᱠᱟ ᱠᱟᱛᱮ ᱫᱟᱠᱟ ᱫᱚ ᱤᱥᱤᱱᱚᱜᱼᱟ ᱟᱨ ᱱᱚᱝᱠᱟ ᱨᱩᱴᱤ ᱠᱚᱦᱚᱸ ᱤᱥᱤᱱ ᱫᱟᱲᱮᱭᱟᱜᱼᱟ ᱪᱟᱣᱢᱤᱱ ᱠᱚᱦᱚᱸ ᱤᱥᱤᱱᱜᱮ ᱟᱨᱦᱚ ᱟᱹᱰᱤ ᱨᱚᱠᱚᱢ ᱟᱭᱢᱟ ᱡᱤᱱᱤᱥ ᱤᱧ ᱤᱥᱤᱱ ᱜᱮᱭᱟ ᱢᱮᱱᱠᱷᱟᱱ ᱡᱤᱞ ᱩᱛᱩ ᱠᱚᱦᱚᱸ ᱚᱱᱟ ᱠᱚᱦᱚᱸ ᱤᱧ ᱤᱥᱤᱱ ᱜᱮᱭᱟ ᱦᱮᱸ ᱟᱹᱰᱤ ᱨᱚᱠᱚᱢᱟᱜ ᱤᱥᱤᱱ ᱫᱚᱹᱧ ᱤᱥᱤᱱ ᱜᱮᱭᱟ ᱛᱳ ᱡᱤᱞ ᱩᱛᱩ ᱜᱮ ᱢᱟᱱᱮ ᱵᱷᱟᱜᱮ ᱪᱮᱦᱨᱟᱧ ᱤᱥᱤᱱᱟ ᱪᱟᱣᱢᱤᱱ ᱠᱚ ᱟᱨ ᱨᱩᱴᱤ ᱠᱚ ᱟᱹᱰᱤ ᱠᱤᱪᱷᱩ ᱦᱟᱞᱣᱟ ᱠᱚ ᱦᱚᱹᱧ ᱵᱟᱱᱟᱣ ᱜᱮᱭᱟ ᱦᱮᱸ ᱟᱹᱰᱤ ᱨᱚᱠᱚᱢ ᱤᱧ ᱤᱥᱤᱱ ᱵᱟᱥᱟᱝᱼᱟ